ᱤᱧᱫᱚ ᱤᱧᱟᱹᱜ ᱧᱩᱛᱩᱢ ᱫᱚ ᱦᱟᱸᱜ ᱪᱩᱲᱟᱢᱩᱱᱤ ᱢᱩᱨᱢᱩ ᱟᱨ ᱟᱛᱳ ᱫᱚ ᱦᱟᱸᱜ ᱠᱩᱢᱰᱤ ᱳᱭ ᱟᱞᱮ ᱫᱚ ᱚᱱᱠᱟ ᱡᱮᱨᱮᱲ ᱯᱚᱛᱟᱣ ᱫᱚ ᱢᱟᱱᱮ ᱡᱟᱦᱟᱱᱟᱜ ᱯᱨᱳᱜᱨᱟᱢ ᱠᱚ ᱦᱩᱭᱩᱜ ᱥᱚᱢᱚᱭ ᱜᱮᱞᱮ ᱡᱮᱨᱮᱲ ᱯᱚᱛᱟᱣᱟ ᱟᱨ ᱡᱟᱹᱥᱛᱤ ᱠᱟᱛᱮᱫ ᱫᱚ ᱟᱞᱮ ᱫᱚ ᱵᱟᱦᱟ ᱟᱨ ᱥᱚᱦᱚᱨᱟᱭ ᱨᱮᱜᱮᱞᱮ ᱡᱮᱨᱮᱲ ᱯᱚᱛᱟᱣᱟ ᱪᱮᱫᱟᱜ ᱥᱮ ᱱᱚᱣᱟ ᱫᱚ ᱟᱵᱚ ᱦᱚᱲ ᱦᱚᱯᱚᱱ ᱥᱟᱶᱛᱮ ᱰᱟᱝᱨᱤ ᱦᱚᱯᱚᱱ ᱠᱚᱣᱟᱜ ᱦᱚᱸ ᱢᱟᱨᱟᱝ ᱯᱚᱨᱚᱵᱽ ᱠᱟᱱᱟ ᱛᱚ ᱚᱱᱟᱛᱮ ᱥᱚᱦᱚᱨᱟᱭ ᱯᱚᱨᱚᱵᱽ ᱨᱮᱫᱚ ᱟᱹᱰᱤ ᱰᱷᱮᱨ ᱜᱮᱞᱮ ᱡᱮᱨᱮᱲ ᱯᱚᱛᱟᱣᱟ ᱱᱚᱛᱮ ᱠᱩᱞᱦᱤ ᱫᱩᱣᱟᱹᱨ ᱠᱷᱚᱱ ᱵᱟᱲᱜᱮ ᱫᱩᱣᱟᱹᱨ ᱫᱷᱟᱹᱵᱤᱡ ᱦᱚᱸᱞᱮ ᱡᱮᱨᱮᱲ ᱯᱚᱛᱟᱣ ᱜᱮᱭᱟ ᱟᱨ ᱡᱮᱨᱮᱲ ᱫᱚ ᱦᱟᱸᱜ ᱱᱚᱝᱠᱟ ᱞᱮ ᱡᱮᱨᱮᱲᱟ ᱢᱟᱲᱟᱝ ᱡᱩᱫᱤ ᱠᱟᱸᱛ ᱠᱚ ᱨᱟᱹᱯᱩᱫ ᱠᱚᱜᱼᱟ ᱥᱮ ᱡᱟᱦᱟᱱᱟᱜ ᱜᱮ ᱵᱷᱤᱛ ᱠᱚ ᱠᱷᱟᱱ ᱚᱸᱰᱮ ᱫᱚ ᱢᱩᱨᱟᱹᱢ ᱦᱟᱥᱟ ᱛᱮᱞᱮ ᱛᱟᱯᱟᱜᱟ ᱟᱨ ᱤᱱᱟᱹᱯᱚᱨ ᱚᱱᱟ ᱦᱟᱣᱮᱫ ᱧᱚᱜ ᱞᱮᱱᱠᱷᱟᱱ ᱟᱨ ᱦᱚᱸ ᱵᱟᱹᱫᱽ ᱨᱮᱱᱟᱜ ᱦᱟᱥᱟ ᱛᱮᱞᱮ ᱞᱟᱥᱨᱟᱣᱟ ᱟᱨᱦᱚᱸ ᱚᱱᱟ ᱡᱩᱫᱤ ᱦᱟᱣᱮᱫ ᱞᱮᱱᱠᱷᱟᱱ ᱱᱟᱯᱟᱭ ᱪᱟᱹᱨᱱᱤ ᱠᱟᱛᱮᱫ ᱞᱮᱢᱮᱧ ᱦᱟᱥᱟᱛᱮ ᱚᱱᱟ ᱪᱮᱛᱟᱱ ᱨᱮᱞᱮ ᱡᱮᱨᱮᱲᱟ ᱟᱨ ᱚᱱᱟ ᱨᱚᱦᱚᱲ ᱞᱮᱱᱠᱷᱟᱱ ᱛᱟᱭᱚᱢ ᱫᱚ ᱰᱟᱝᱨᱤ ᱜᱩᱨᱤᱡ ᱛᱮ ᱚᱱᱟ ᱫᱚᱞᱮ ᱜᱩᱨᱤᱡᱟ ᱟᱨ ᱤᱱᱟᱹ ᱯᱚᱨᱮ ᱫᱚ ᱚᱱᱟ ᱱᱟᱯᱟᱭ ᱛᱮ ᱨᱚᱦᱚᱲ ᱞᱮᱱᱠᱷᱟᱱ ᱛᱟᱭᱚᱢ ᱫᱚ ᱟᱞᱮ ᱫᱚ ᱚᱱᱟ ᱫᱚ ᱨᱚᱝ ᱛᱮ ᱡᱟᱦᱟᱸ ᱟᱨᱟᱜ ᱦᱟᱥᱟ ᱯᱳᱸᱰ ᱦᱟᱥᱟ ᱮᱢᱟᱱ ᱛᱮᱢᱟᱱ ᱨᱚᱝ ᱚᱱᱟ ᱛᱮᱞᱮ ᱡᱮᱨᱮᱲ ᱯᱚᱛᱟᱣᱟ ᱪᱮᱫᱟᱜ ᱥᱮ ᱚᱸᱰᱮ ᱵᱷᱤᱛ ᱨᱮ ᱡᱩᱫᱤ ᱱᱟᱣᱟ ᱵᱷᱤᱛ ᱨᱮ ᱟᱢ ᱡᱩᱫᱤᱢ ᱯᱚᱛᱟᱣᱟ ᱯᱚᱛᱟᱣ ᱠᱷᱟᱱ ᱟᱹᱰᱤ ᱱᱟᱯᱟᱭ ᱜᱮ ᱧᱮᱞᱚᱜᱼᱟ ᱚᱱᱟᱛᱮ ᱟᱞᱮ ᱫᱚ ᱥᱚᱦᱚᱨᱟᱭ ᱟᱨ ᱵᱟᱦᱟ ᱥᱚᱢᱚᱭ ᱨᱮᱫᱚ ᱵᱟᱝᱼᱟ ᱟᱞᱮ ᱟᱛᱳ ᱨᱮ ᱦᱩᱞ ᱫᱤᱵᱚᱥ ᱡᱟᱦᱟᱸ ᱥᱤᱫᱩᱼᱠᱟᱹᱱᱦᱩ ᱦᱩᱞ ᱫᱤᱵᱚᱥ ᱦᱚᱸᱞᱮ ᱢᱟᱱᱟᱣᱟ ᱩᱱ ᱥᱚᱢᱚᱭ ᱦᱚᱸᱞᱮ ᱡᱮᱨᱮᱲ ᱯᱚᱛᱟᱣ ᱜᱮᱭᱟ ᱟᱨ ᱪᱮᱫᱟᱜ ᱥᱮ ᱱᱚᱣᱟ ᱨᱮᱫᱚ ᱯᱮᱲᱟ ᱠᱚᱠᱚ ᱦᱤᱡᱩᱜᱼᱟ ᱯᱮᱲᱟ ᱯᱟᱹᱲᱦᱟᱹ ᱠᱚ ᱟᱨᱦᱚᱸ ᱫᱤᱥᱚᱢ ᱦᱚᱲ ᱠᱚᱸᱦᱚ ᱯᱟᱛᱟ ᱧᱮᱞ ᱠᱚᱠᱚ ᱦᱤᱡᱩᱜᱼᱟ ᱚᱱᱟᱛᱮ ᱟᱞᱮ ᱫᱚ ᱦᱩᱞ ᱫᱤᱵᱚᱥ ᱨᱮᱦᱚᱸᱞᱮ ᱡᱮᱨᱮᱲ ᱯᱚᱛᱟᱣ ᱜᱮᱭᱟ ᱟᱨ ᱟᱨᱦᱚᱸ ᱱᱚᱝᱠᱟ ᱯᱚᱨᱚᱵᱽ ᱠᱚᱨᱮ ᱦᱚᱸ ᱡᱮᱨᱮᱲ ᱯᱚᱛᱟᱣ ᱫᱚ ᱦᱮᱱᱟᱜ ᱜᱮᱭᱟ ᱢᱮᱱᱠᱷᱟᱱ ᱡᱟᱹᱥᱛᱤ ᱠᱷᱚᱱ ᱡᱟᱹᱥᱛᱤ ᱫᱚ ᱵᱟᱦᱟ ᱥᱚᱦᱚᱨᱟᱭ ᱨᱮᱜᱮ ᱟᱞᱮ ᱰᱚ ᱚᱲᱟᱜ ᱫᱩᱣᱟᱹᱨ ᱠᱚᱫᱚ ᱞᱮ ᱡᱮᱨᱮᱲ ᱯᱚᱛᱟᱣᱟ